ᱪᱟᱥ ᱨᱮᱭᱟᱜ ᱟᱥᱚᱨ ᱫᱚ ᱱᱚᱣᱟ ᱠᱷᱟᱹᱛᱤᱨ ᱯᱟᱲᱟᱜ ᱠᱟᱱᱟ ᱡᱮ ᱥᱚᱢᱚᱭ ᱨᱮ ᱥᱮ ᱚᱠᱛᱚ ᱨᱮ ᱫᱟᱜ ᱡᱟᱹᱲᱤ ᱵᱟᱝ ᱠᱷᱟᱹᱛᱤᱨ ᱪᱟᱥᱵᱟᱥ ᱵᱟᱭ ᱦᱩᱭᱩᱜ ᱠᱟᱱᱟ ᱚᱱᱟ ᱠᱷᱟᱹᱛᱤᱨ ᱪᱟᱹᱥᱤ ᱠᱚ ᱱᱚᱣᱟ ᱠᱚ ᱨᱤᱠᱟᱹ ᱠᱟᱫᱟ ᱡᱮ ᱚᱛ ᱵᱷᱤᱛᱤᱨ ᱠᱷᱚᱱ ᱫᱟᱜ ᱨᱟᱠᱟᱵ ᱠᱟᱛᱮᱫ ᱢᱮᱥᱤᱱ ᱛᱮ ᱟᱨᱠᱚ ᱪᱟᱥ ᱮᱜᱼᱟ ᱟᱨ ᱚᱠᱛᱚ ᱨᱮ ᱦᱚᱭ ᱵᱟᱨᱰᱩ ᱛᱮ ᱟᱨᱮᱞ ᱛᱮ ᱮᱢᱟᱱᱟᱝ ᱛᱮ ᱡᱟᱦᱟᱸ ᱛᱤᱱᱟᱹᱜ ᱠᱚ ᱪᱟᱥ ᱠᱟᱜ ᱠᱟᱱᱟ ᱚᱱᱟ ᱠᱚᱦᱚᱸ ᱠᱷᱚᱛᱤᱭᱮᱜᱼᱟ ᱢᱮᱱᱠᱷᱟᱱ ᱚᱱᱟ ᱱᱤᱛᱚᱜ ᱪᱟᱥ ᱟᱵᱟᱫ ᱠᱚ ᱚᱱᱟ ᱴᱷᱤᱠ ᱥᱟᱹᱦᱤᱡ ᱧᱮᱞ ᱩᱰᱩᱠ ᱠᱟᱛᱮᱫ ᱢᱳᱥᱚᱢ ᱵᱤᱵᱷᱟᱜᱽ ᱠᱷᱚᱱ ᱯᱚᱨᱤᱵᱚᱨᱛᱚᱱ ᱦᱟᱛᱟᱣ ᱠᱟᱛᱮᱫ ᱚᱱᱟ ᱪᱟᱥ ᱠᱚ ᱪᱟᱥ ᱟᱵᱟᱫ ᱠᱚ ᱨᱟᱠᱟᱵ ᱦᱩᱭᱩᱜᱼᱟ ᱚᱱᱟ ᱠᱚ ᱧᱮᱞ ᱠᱟᱛᱮᱫ ᱪᱟᱥ ᱟᱵᱟᱫ ᱠᱚᱨᱟᱣ ᱦᱩᱭᱩᱜᱼᱟ ᱛᱚᱵᱮᱭᱟᱱᱟᱝ ᱜᱮ ᱪᱟᱥ ᱠᱟᱹᱢᱤ ᱫᱚ ᱴᱮᱠᱟᱣ ᱫᱟᱨᱟᱢ ᱜᱟᱱᱚᱜᱼᱟ